ᱮᱢ ᱠᱩᱥᱤᱭᱟᱠᱩᱣᱟᱚᱠᱚᱭ ᱚᱠᱚᱭᱮᱢ ᱠᱩᱥᱤᱭᱟᱠᱩᱣᱟ ᱦᱮᱸ ᱢᱚᱴᱟᱢᱚᱴᱤ ᱵᱟᱨᱯᱮ ᱦᱚᱲᱫᱚᱧ ᱠᱩᱥᱤᱭᱟᱠᱩᱢ ᱜᱮᱭᱟ ᱡᱟᱦᱟᱸᱭ ᱠᱚᱣᱟᱜ ᱧᱩᱛᱩᱢ ᱤᱧ ᱞᱟᱹᱭᱮᱫᱟ ᱥᱴᱤᱯᱷᱟᱱ ᱴᱩᱰᱩᱛᱟᱨᱯᱚᱨ ᱨᱚᱛᱷᱤᱱ ᱠᱤᱥᱠᱩ ᱦᱮᱱᱟᱭ ᱟᱠᱟᱫᱤᱭᱟ ᱛᱟᱯᱚᱨ ᱵᱟᱵᱞᱩ ᱢᱟᱨᱟᱱᱰᱤ ᱱᱚᱠᱟ ᱮᱢᱟᱱ ᱮᱢᱟᱱ ᱠᱩ ᱛᱟᱯᱚᱨ ᱥᱤᱝᱨᱟᱭ ᱥᱚᱨᱮᱱ ᱦᱮᱱᱟᱭ ᱟᱠᱟᱫᱮᱭᱟ ᱱᱩᱠᱩ ᱠᱩᱣᱟᱜ ᱥᱤᱨᱤᱧ ᱠᱩ ᱟᱹᱰᱤ ᱟᱴ ᱤᱧ ᱟᱸᱡᱚᱢ ᱛᱟᱠᱩᱣᱟ ᱮᱵᱚᱝ ᱟᱹᱰᱤ ᱟᱴ ᱠᱩᱥᱤ ᱦᱚᱧ ᱠᱩᱥᱤᱭᱟᱛᱟ ᱠᱚᱣᱟ